ᱦᱮᱸ ᱤᱧᱦᱚᱸ

ᱥᱚᱢᱟᱡᱽ ᱨᱮ ᱡᱟᱦᱟᱱᱟᱜ ᱫᱚ ᱜᱷᱚᱴᱚᱱᱟ ᱜᱷᱚᱴᱟᱜ ᱠᱟᱱᱟ ᱢᱚᱡᱟᱜ ᱵᱟᱹᱲᱤᱡᱟᱜ ᱡᱚᱛᱚᱜᱮᱧ ᱠᱳᱞᱮᱫ ᱠᱟᱱᱟ ᱟᱨ ᱱᱚᱣᱟᱛᱮ ᱢᱚᱡᱟᱜ ᱠᱟᱹᱢᱤ ᱞᱟᱹᱜᱤᱫᱛᱮ ᱡᱟᱜᱽᱨᱩᱠ ᱦᱩᱭᱩᱜ ᱠᱟᱱᱟ ᱮᱠᱛᱟ ᱦᱩᱭᱩᱜ ᱠᱟᱱᱟ ᱢᱤᱫ ᱜᱷᱟᱹᱲᱤᱡᱛᱮ ᱡᱩᱴᱟᱹᱣ ᱦᱚᱸ ᱦᱩᱭᱩᱜ ᱠᱟᱱᱟ ᱢᱟᱱᱞᱤᱭᱟ ᱱᱚᱰᱮ ᱡᱟᱦᱟᱱᱟᱜ ᱜᱷᱚᱴᱚᱱᱟ ᱜᱷᱚᱴᱟᱜ ᱠᱟᱱᱟ

ᱪᱷᱟᱱ ᱵᱷᱩᱨᱮ ᱦᱚᱲ ᱵᱩᱡᱽ ᱠᱟᱛᱮᱫ ᱚᱱᱟ ᱨᱮᱭᱟᱜ ᱟᱱᱟᱴᱦᱚᱸ ᱦᱚᱲᱠᱚ ᱮᱢᱚᱜ ᱠᱟᱱᱟ